ᱤᱧ ᱫᱚ ᱟᱭᱢᱟ ᱜᱟᱱ ᱠᱷᱮᱞᱳᱰ ᱜᱮᱧ ᱠᱷᱮᱞᱳᱰ ᱠᱟᱱᱟ ᱚᱱᱮ ᱠᱩᱞᱦᱤ ᱫᱷᱩᱲᱤ ᱨᱮ ᱥᱩᱱᱛᱩ ᱜᱩᱛᱩᱡ ᱵᱟᱨ ᱦᱚᱲᱮᱢ ᱜᱟᱛᱮᱜ ᱦᱟᱱᱟ ᱥᱟ ᱱᱚᱣᱟ ᱥᱟ ᱠᱤᱱ ᱫᱩᱲᱩᱵ ᱠᱚᱜᱼᱟ ᱟᱨ ᱛᱟᱞᱟᱨᱮ ᱜᱤᱛᱤᱞ ᱟᱨ ᱠᱟᱴᱷᱤᱢ ᱜᱩᱛᱩ ᱤᱫᱤᱭᱟ ᱡᱟᱦᱟᱸᱭ ᱴᱷᱮᱡ ᱜᱮ ᱚᱛᱟ ᱤᱭᱟᱹᱜᱼᱟ ᱩᱱᱤ ᱜᱮ ᱟᱵᱟᱨᱮ ᱪᱟᱞᱟᱣ ᱮ ᱧᱟᱢᱟ ᱟᱵᱟᱨ ᱩᱝᱠᱩ ᱨᱚᱠᱚᱡ ᱪᱟᱞᱟᱣ ᱪᱟᱞᱟᱣ ᱛᱟᱨᱯᱚᱨ ᱠᱤᱛ ᱠᱤᱛ ᱞᱮ ᱜᱟᱛᱮᱜ ᱠᱟᱱ ᱛᱟᱦᱮᱸᱜᱼᱟ ᱟᱨ ᱚᱱᱟ ᱨᱮᱭᱟᱲ ᱫᱤᱱ ᱞᱮ ᱜᱟᱛᱮᱜ ᱠᱟᱱ ᱛᱟᱦᱮᱸᱜᱼᱟ ᱫᱟᱯᱥᱟ ᱟᱨ ᱟᱭᱢᱟ ᱜᱟᱛᱮ ᱜᱟᱱ ᱞᱮ ᱜᱟᱛᱮᱜ ᱠᱟᱱ ᱛᱟᱦᱮᱸᱜᱼᱟ ᱟᱨ ᱦᱩᱥ ᱦᱩᱥ ᱞᱮ ᱜᱟᱛᱮᱜ ᱠᱟᱱ ᱛᱟᱦᱮᱸᱜᱼᱟ ᱩᱠᱩ ᱩᱠᱩ ᱡᱟᱦᱟᱸᱭ ᱜᱮᱢ ᱧᱟᱢᱮᱭᱟ ᱩᱱᱤᱜᱮ ᱰᱚᱢᱚᱜ ᱠᱟᱱ ᱛᱟᱦᱮᱸᱜ ᱟᱭ ᱟᱵᱟᱨ ᱩᱱᱤ ᱟᱵᱟᱨᱮ ᱥᱮᱸᱫᱽᱨᱟ ᱵᱟᱲᱟ ᱠᱚᱣᱟ ᱟᱰᱤ ᱢᱚᱸᱡᱽ ᱜᱟᱛᱮᱜ ᱞᱮ ᱜᱟᱛᱮᱜ ᱠᱟᱱ ᱛᱟᱦᱮᱸᱜᱼᱟ ᱟᱭᱢᱟ ᱜᱟᱱ ᱜᱟᱛᱮ ᱜᱮ ᱟᱨ ᱟᱰᱤ ᱢᱚᱸᱡᱽ ᱞᱮ ᱟᱹᱭᱠᱟᱹᱣᱮᱜ ᱛᱟᱦᱮᱸᱜᱼᱟ ᱚᱱᱟ ᱠᱚ ᱠᱟᱴᱤᱡ ᱵᱮᱲᱟ ᱨᱮᱭᱟᱜ ᱜᱟᱛᱮᱜ ᱟᱰᱤ ᱢᱚᱸᱡᱽ ᱟᱹᱭᱠᱟᱹᱜᱼᱟ ᱟᱨ ᱦᱚᱸ ᱴᱤᱞ ᱜᱩᱞᱤ ᱞᱮ ᱜᱟᱛᱮᱜ ᱠᱟᱱ ᱛᱟᱦᱮᱸᱜᱼᱟ ᱟᱨ ᱱᱚᱜ ᱚᱭ ᱵᱚᱨᱥᱟ ᱥᱩᱢᱟᱹᱭ ᱫᱟᱠ ᱟᱭ ᱚᱱᱟ ᱴᱷᱮᱝᱜᱟ ᱞᱤᱭᱮ ᱚᱱᱮ ᱜᱟᱫᱟ ᱜᱟᱫᱤᱞᱮ ᱜᱟᱛᱮᱜ ᱠᱟᱱ ᱛᱟᱦᱮᱸᱜᱼᱟ ᱟᱵᱟᱨ ᱴᱷᱮᱸᱜᱟ ᱫᱤᱯᱤᱞ ᱠᱟᱛᱮᱜ ᱩᱱᱤ ᱫᱚᱭ ᱤᱫᱤᱭ ᱭᱟ ᱟᱵᱟᱨ ᱦᱚᱴᱟᱜ ᱦᱚᱴᱟᱜ ᱞᱮ ᱜᱟᱛᱮᱜ ᱠᱟᱱ ᱛᱟᱦᱮᱸᱜᱼᱟ ᱦᱟᱱᱟᱫᱟᱨᱮ ᱦᱚᱴᱟᱜᱟ ᱢᱤᱜᱴᱮᱱ ᱯᱟᱣᱨᱟ ᱡᱷᱟᱲᱤ ᱫᱟᱨᱮ ᱢᱤᱜᱴᱮᱱ ᱞᱮ ᱧᱟᱢᱟ ᱚᱱᱟᱜᱮ ᱡᱟᱦᱟᱸᱭᱮ ᱡᱚᱴᱮᱜ ᱫᱟᱲᱮᱭᱟᱜᱼᱟ ᱩᱱᱤ ᱫᱚᱭ ᱵᱟᱭ ᱰᱚᱢᱚᱜᱼᱟ ᱟᱨ ᱡᱟᱦᱟᱸᱭ ᱵᱟᱭ ᱡᱚᱴᱮ ᱛᱤᱭᱳᱜ ᱩᱱᱤ ᱫᱚᱭ ᱰᱚᱢᱚᱜᱚᱜᱼᱟ ᱟᱭᱢᱟ ᱜᱟᱱ ᱜᱟᱛᱮ ᱞᱮ ᱜᱟᱛᱮᱜ ᱠᱟᱱ ᱛᱟᱦᱮᱸᱜᱼᱟ